ᱦᱮᱸ ᱥᱟᱫᱚᱢ ᱪᱮᱛᱟᱱ ᱫᱮᱡ ᱫᱚ ᱟᱹᱰᱤᱜᱤᱧ ᱠᱩᱥᱤᱭᱟᱜᱼᱟ ᱪᱮᱫᱟᱜ ᱥᱮ ᱤᱧ ᱧᱮᱞ ᱠᱚᱣᱟ ᱡᱮ ᱴᱤᱵᱷᱤ ᱠᱚᱨᱮᱜ ᱵᱟ ᱢᱳᱵᱟᱭᱤᱞ ᱠᱚᱨᱮ ᱧᱮᱞ ᱠᱚᱣᱟᱧ ᱦᱚᱲᱠᱚ ᱥᱟᱫᱚᱢ ᱪᱮᱛᱟᱱᱨᱮ ᱫᱮᱡ ᱠᱟᱛᱮ ᱛᱤᱱᱟᱹᱜ ᱪᱮᱦᱨᱟ ᱠᱟᱰᱟᱯ ᱠᱟᱰᱟᱯ ᱛᱟᱲᱟᱢ ᱥᱮ ᱫᱟᱹᱲ ᱠᱟᱛᱮ ᱠᱚ ᱪᱟᱞᱟᱜ ᱠᱟᱱᱟ ᱛᱚ ᱩᱱᱠᱩᱧ ᱧᱮᱞ ᱠᱚᱣᱟ ᱡᱮ ᱤᱧ ᱦᱚᱸ ᱫᱚᱢᱮ ᱫᱮᱡᱚᱜ ᱥᱟᱱᱟᱧᱟ ᱢᱮᱱ ᱜᱟᱱᱚᱜᱼᱟ ᱤᱧᱟᱹᱜ ᱥᱚᱯᱱᱚ ᱞᱮᱠᱟᱜᱮ ᱪᱮᱫᱟᱜ ᱥᱮ ᱢᱳᱴᱚᱨ ᱜᱟᱹᱰᱤ ᱥᱟᱭᱠᱮᱞ ᱦᱟᱱᱟ ᱱᱚᱣᱟ ᱜᱟᱹᱰᱤ ᱠᱚᱨᱮᱜ ᱫᱚ ᱟᱭᱢᱟᱧ ᱫᱮᱡ ᱠᱟᱱᱟ ᱢᱮᱱᱠᱷᱟᱱ ᱥᱟᱫᱚᱢ ᱪᱮᱛᱟᱱ ᱨᱮᱫᱚ ᱛᱤᱥ ᱦᱚᱸ ᱵᱟᱹᱧ ᱫᱮᱡ ᱠᱟᱱᱟ ᱛᱤᱥᱮᱧ ᱫᱮᱡᱚᱜᱼᱟ ᱚᱱᱟᱜᱮ ᱤᱧᱟᱹᱜ ᱥᱚᱯᱱᱚ ᱛᱤᱧ ᱫᱮᱡ ᱨᱮᱱᱟᱜ ᱫᱚᱢᱮ ᱤᱪᱪᱷᱟᱹ ᱢᱮᱱᱟᱜ ᱛᱤᱧᱟᱹ ᱪᱮᱫᱟᱜ ᱥᱮ ᱛᱤᱱᱟᱹᱜ ᱪᱮᱦᱨᱟ ᱠᱟᱲᱚᱯ ᱠᱟᱲᱚᱯ ᱛᱟᱲᱟᱢ ᱠᱟᱜᱼᱟᱭ ᱟᱨ ᱟᱢ ᱪᱮᱛᱟᱱ ᱨᱮᱢ ᱫᱮᱡ ᱠᱚᱜᱼᱟ ᱚᱱᱟ ᱥᱚᱢᱚᱭᱴᱟᱜ ᱜᱮ ᱛᱤᱱᱟᱹᱜ ᱪᱮᱦᱨᱟ ᱚᱱᱟ ᱠᱷᱟᱹᱛᱤᱨ ᱤᱧᱫᱚ ᱫᱚᱢᱮᱧ ᱠᱩᱥᱤᱭᱟᱜᱼᱟ